ᱯᱷᱳᱱ ᱧᱮᱞ ᱞᱮᱠᱷᱟᱱ ᱫᱚ ᱡᱟᱦᱟᱸ ᱯᱷᱳᱱ ᱱᱤᱛᱚᱜ ᱵᱚᱨᱛᱚᱢᱟᱱ ᱨᱮ ᱤᱭᱩᱡᱽ ᱦᱩᱭᱩᱜ ᱠᱟᱱᱟ ᱚᱱᱟ ᱯᱷᱳᱱ ᱫᱚ ᱦᱩᱭᱩᱜ ᱠᱟᱱᱟ ᱤᱱᱯᱷᱤᱱᱤᱠᱥ ᱴᱮᱱ ᱱᱚᱣᱟ ᱯᱷᱳᱱ ᱛᱮᱜᱮ ᱨᱮᱠᱚᱰᱤᱝ ᱦᱩᱭᱩᱜ ᱠᱟᱱᱟ ᱱᱚᱣᱟ ᱯᱷᱳᱱ ᱛᱮᱜᱮ ᱡᱚᱛᱚᱣᱟᱜ ᱠᱟᱹᱢᱤ ᱦᱩᱭᱩᱜ ᱠᱟᱱᱟ ᱟᱫᱚ ᱱᱚᱣᱟ ᱯᱷᱳᱱ ᱦᱚᱸ ᱱᱟᱯᱟᱭ ᱜᱮᱭᱟ ᱢᱮᱱᱫᱚ ᱵᱟᱭ ᱵᱟᱹᱲᱤᱡᱼᱟ ᱟᱫᱚ ᱚᱱᱟ ᱵᱟᱫ ᱠᱟᱛᱮᱫ ᱟᱨᱚ ᱡᱩᱫᱤ ᱢᱩᱬᱩᱫ ᱢᱩᱲᱩᱫ ᱴᱮᱞᱤᱯᱷᱳᱱ ᱧᱮᱞᱟᱵᱚᱱ ᱢᱩᱬᱩᱫ ᱢᱩᱲᱩᱫ ᱴᱮᱞᱤᱯᱷᱳᱱ ᱞᱟᱹᱭ ᱞᱮᱠᱷᱟᱱ ᱫᱚ ᱵᱷᱤᱵᱷᱳ ᱢᱮᱱᱟᱜᱼᱟ ᱵᱷᱤᱵᱷᱳ ᱥᱟᱶᱛᱮ ᱥᱟᱢᱥᱩᱝ ᱢᱮᱱᱟᱜᱼᱟ ᱚᱱᱟ ᱥᱟᱶᱛᱮ ᱟᱨᱦᱚᱸ ᱟᱭᱯᱷᱳᱱ ᱠᱚ ᱢᱮᱱᱟᱜᱼᱟ ᱛᱚᱵᱮ ᱯᱷᱳᱱ ᱫᱚ ᱟᱹᱰᱤᱜᱟᱱᱜᱮ ᱢᱮᱱᱟᱜᱼᱟ ᱛᱳ ᱢᱮᱱᱠᱷᱟᱱ ᱡᱟᱦᱟᱸ ᱵᱮᱥ ᱯᱷᱳᱱ ᱚᱱᱟᱫᱚ ᱵᱮᱥ ᱯᱷᱳᱱ ᱫᱚ ᱯᱷᱳᱱ ᱵᱷᱤᱛᱤᱨ ᱨᱮᱱᱟᱜ ᱡᱟᱦᱟᱸ ᱟᱭᱠᱚᱱ ᱠᱚ ᱢᱮᱱᱟᱜᱼᱟ ᱚᱱᱟ ᱠᱚ ᱡᱮᱢᱚᱱ ᱴᱷᱤᱠ ᱪᱟᱞᱟᱜᱼᱢᱟ ᱱᱮᱴ ᱴᱷᱤᱠ ᱪᱟᱞᱟᱜᱼᱢᱟ ᱡᱟᱦᱟᱱᱟᱜ ᱡᱮᱢᱚᱱ ᱟᱞᱚ ᱯᱨᱚᱵᱞᱮᱢᱚᱜ ᱢᱟ ᱟᱞᱚ ᱦᱮᱝ ᱚᱜ ᱢᱟ ᱯᱷᱳᱱ ᱞᱚᱝ ᱴᱟᱹᱭᱤᱢ ᱫᱷᱟᱹᱵᱤᱱ ᱛᱟᱦᱮᱱᱼᱢᱟ ᱵᱮᱴᱨᱤ ᱯᱤᱠᱼᱟᱯ ᱮᱢ ᱢᱟᱭ ᱟᱨ ᱚᱱᱟᱠᱚ ᱵᱟᱵᱚᱫ ᱡᱩᱫᱤ ᱵᱚᱱ ᱧᱮᱞᱟᱵᱚᱱ ᱯᱷᱳᱱ ᱡᱮᱢᱚᱱ ᱯᱷᱳᱱ ᱵᱷᱤᱛᱨᱤ ᱨᱮ ᱟᱭᱠᱚᱱ ᱠᱚ ᱛᱟᱦᱮᱱᱟ ᱟᱨ ᱥᱚᱯᱷᱴᱣᱮᱨ ᱠᱚ ᱛᱟᱦᱮᱱᱟ ᱚᱱᱟ ᱠᱚ ᱡᱮᱢᱚᱱ ᱱᱟᱯᱟᱭ ᱦᱩᱭᱩᱜᱼᱢᱟ ᱛᱚ ᱤᱧᱴᱷᱮᱱ ᱫᱚ ᱮᱱᱯᱷᱤᱱᱤᱠᱥ